ᱦᱮᱸ ᱚᱻ ᱤᱭᱟᱹ ᱦᱮᱸ ᱵᱟᱸᱠᱩᱲᱟ ᱦᱚᱱᱚᱛᱨᱮ ᱯᱚᱨᱡᱚᱴᱚᱱ ᱥᱤᱞᱯᱚ ᱫᱚ ᱟᱭᱢᱟ ᱜᱚᱴᱟᱝᱜᱮ ᱢᱮᱱᱟᱜ ᱟᱠᱟᱫᱟ ᱛᱚ ᱱᱚᱰᱮ ᱢᱟᱱᱮ ᱢᱮᱫᱴᱟᱝ ᱜᱩᱨᱩᱛᱛᱚᱯᱩᱨᱱᱚ ᱯᱚᱨᱡᱚᱴᱚᱱ ᱠᱮᱱᱫᱨᱚ ᱢᱮᱱᱟᱜ ᱟᱠᱟᱫᱟ ᱱᱚᱣᱟ ᱫᱚ ᱦᱩᱭᱩᱜ ᱠᱟᱱᱟ ᱢᱩᱠᱩᱴᱢᱩᱱᱤᱯᱩᱨ ᱚᱱᱟ ᱟᱞᱮ ᱥᱩᱨ ᱥᱩᱯᱩᱨ ᱜᱮ ᱯᱟᱲᱟᱜ ᱜᱮᱭᱟ ᱦᱮᱸ ᱚᱱᱟ ᱢᱩᱠᱩᱴᱢᱩᱱᱤᱯᱩᱨ ᱢᱮᱱᱟᱜ ᱟᱠᱟᱫᱟ ᱛᱟᱨᱯᱚᱨᱮ ᱵᱟᱸᱠᱩᱲᱟ ᱨᱮ ᱟᱨᱳ ᱢᱮᱱᱟ ᱟᱠᱟᱫᱟ ᱡᱮᱢᱚᱱ ᱥᱩᱥᱩᱱᱤᱭᱟᱹ ᱢᱮᱱᱟ ᱟᱠᱟᱫᱟ ᱟᱨᱚ ᱚᱱᱠᱟ ᱮᱢᱟᱱ ᱢᱮᱱᱟᱜ ᱟᱠᱟᱫᱟ ᱢᱩᱠᱩᱴᱢᱩᱱᱤᱯᱩᱨ ᱫᱚ ᱧᱮᱞᱛᱮᱱᱟᱜ ᱵᱚᱞᱛᱮ ᱚᱸᱰᱮ ᱯᱟᱨᱠ ᱠᱚ ᱢᱮᱱᱟᱜ ᱟᱠᱟᱫᱟ ᱦᱮᱸ ᱛᱟᱨᱯᱚᱨᱮ ᱚᱸᱰᱮ ᱠᱚᱴᱮᱡᱽ ᱠᱚᱴᱮᱡᱽ ᱨᱮᱱᱟᱜ ᱯᱟᱨᱠ ᱠᱚ ᱥᱮ ᱚᱸᱰᱮ ᱨᱮᱥᱴ ᱨᱮᱥᱴ ᱦᱟᱣᱩᱥᱠᱚ ᱞᱚᱡᱽ ᱠᱚ ᱢᱮᱱᱟ ᱟᱠᱟᱫᱟ ᱠᱷᱟᱣᱟ ᱫᱟᱣᱟ ᱨᱮᱱᱟᱜ ᱦᱚᱸ ᱚᱱᱟ ᱥᱟᱶᱛᱮ ᱵᱮᱵᱚᱥᱛᱷᱟ ᱢᱮᱱᱟᱜ ᱟᱠᱟᱫᱟ ᱦᱮᱸ ᱪᱷᱳᱴᱳ ᱠᱷᱟᱴᱳ ᱯᱟᱨᱠ ᱠᱷᱚᱱᱟ ᱮᱦᱚᱵ ᱠᱟᱛᱮ ᱵᱚᱲᱚ ᱥᱚᱲᱚ ᱯᱟᱨᱠ ᱫᱷᱟᱹᱵᱤᱡ ᱢᱮᱱᱟᱜ ᱟᱠᱟᱫᱟ ᱡᱚᱞᱟᱫᱟᱜ ᱢᱮᱱᱟᱜᱼᱟ ᱱᱟᱹᱣᱠᱟᱹ ᱢᱮᱱᱟᱜᱼᱟ ᱫᱟᱬᱟᱱ ᱞᱟᱹᱜᱤᱫᱽᱛᱮ

ᱵᱟᱝ ᱵᱟᱝ ᱚᱱᱟ ᱠᱚᱫᱚ ᱵᱷᱟᱥᱟᱣ ᱡᱤᱱᱤᱥ ᱠᱟᱱ ᱜᱮᱭᱟ

ᱥᱩᱥᱩᱱᱤᱭᱟᱹ ᱫᱚ ᱵᱩᱨᱩ ᱠᱟᱱᱟ ᱥᱩᱥᱩᱱᱤᱭᱟᱹ ᱫᱚ ᱚᱸᱰᱮ ᱫᱟᱬᱟᱱ ᱞᱟᱹᱜᱤᱫᱽ ᱛᱮᱫᱚ ᱵᱩᱨᱩ ᱢᱮᱱᱟᱜ ᱟᱠᱟᱫᱼᱟ ᱟᱨ ᱚᱱᱟ ᱥᱟᱶᱛᱮ ᱨᱮᱜᱮ ᱮᱢᱱᱤ ᱵᱮᱱᱟᱣ ᱟᱠᱟᱫ ᱟᱠᱚ ᱯᱟᱨᱠ ᱢᱮᱱᱟᱜ ᱟᱠᱟᱫᱟ ᱚᱸᱰᱮ ᱫᱚ ᱧᱮᱧᱮᱞ ᱞᱟᱹᱜᱤᱫᱽ ᱯᱟᱨᱠ ᱢᱮᱱᱟᱜ ᱟᱠᱟᱫᱟ ᱟᱨ ᱛᱟᱦᱮᱱ ᱞᱟᱹᱜᱤᱫᱽ ᱚᱸᱰᱮ ᱮᱸ ᱠᱚᱴᱮᱡᱽ ᱠᱚ ᱢᱮᱱᱟᱜᱼᱟ ᱨᱮᱥᱴ ᱦᱟᱣᱩᱥᱠᱚ ᱢᱮᱱᱟᱜᱼᱟ ᱡᱚᱢᱼᱧᱩ ᱨᱮᱱᱟᱜ ᱦᱚᱸ ᱵᱮᱵᱚᱥᱛᱷᱟ ᱚᱸᱰᱮ ᱜᱮ ᱢᱮᱱᱟᱜ ᱟᱠᱟᱫᱟ ᱦᱮᱸ ᱚᱱᱠᱟᱱᱟ ᱫᱚ ᱡᱚᱛᱚ ᱵᱮᱵᱚᱥᱛᱷᱟ ᱜᱮ ᱠᱚᱨᱟᱣ ᱢᱮᱱᱟᱜ ᱟᱠᱟᱫᱟ ᱚᱱᱟ ᱱᱤᱭᱟᱹ ᱫᱚ ᱠᱳᱱᱳ ᱚᱥᱩᱵᱤᱫᱷᱟ ᱫᱚ ᱵᱟᱝ ᱛᱟᱦᱮᱸᱱᱟ ᱚᱻ ᱛᱚ ᱟᱢᱫᱚ ᱚᱠᱟ ᱠᱷᱚᱱᱟ ᱮᱢ ᱞᱟᱹᱭᱮᱫᱟ ᱚᱻ ᱛᱚ ᱠᱳᱞᱠᱟᱛᱟ ᱠᱷᱚᱱᱟ ᱢᱟᱲᱟᱝᱛᱮ ᱟᱯᱮ ᱫᱚ ᱦᱤᱡᱩᱜ ᱦᱩᱭᱩᱜ ᱛᱟᱯᱮᱭᱟ ᱮᱸᱻ ᱵᱟᱸᱠᱩᱲᱟ ᱰᱤᱥᱴᱨᱤᱠᱛᱮ ᱦᱤᱡᱩ ᱦᱩᱭᱩᱜ ᱛᱟᱯᱮᱭᱟ ᱡᱟᱦᱟᱸ ᱵᱟᱸᱠᱩᱲᱟ ᱡᱟᱦᱟᱸ ᱵᱟᱡᱟᱨ ᱚᱱᱟ ᱢᱮᱱ ᱵᱟᱡᱟᱨᱛᱮ ᱦᱤᱡᱩ ᱦᱩᱭᱩᱜ ᱛᱟᱯᱮᱭᱟ ᱚᱸᱰᱮ ᱠᱷᱚᱱᱟ ᱟᱯᱮ ᱡᱟᱛᱟᱭᱟᱛ ᱞᱟᱹᱜᱤᱫᱽ ᱪᱟᱞᱟᱜ ᱞᱟᱹᱜᱤᱫᱽ ᱛᱮ ᱜᱟᱹᱰᱤ ᱯᱮ ᱧᱟᱢᱟ

ᱦᱮᱸ ᱜᱟᱹᱰᱤ ᱫᱚ ᱮᱵᱷᱮᱞᱮᱵᱮᱞ ᱡᱳᱜᱟᱡᱳᱜ ᱢᱮᱱᱟᱜ ᱟᱠᱟᱫᱟ ᱚᱱᱟ ᱱᱤᱭᱮ ᱫᱚ ᱠᱳᱱᱳ ᱮᱸᱻ ᱢᱟᱱᱮ ᱮᱴᱸᱠᱮᱴᱚᱬᱮᱜᱮ ᱵᱟᱝ ᱛᱟᱦᱮᱸᱱᱟ ᱟᱨᱠᱤ

ᱩᱸ ᱵᱟᱝ ᱵᱟᱝ ᱚᱱᱠᱟᱱᱟ ᱫᱚ ᱠᱳᱱᱳ ᱚᱥᱩᱵᱤᱫᱷᱟ ᱵᱟᱝ ᱦᱩᱭ ᱠᱟᱱᱟ ᱦᱩᱸ ᱦᱩᱸ ᱟᱪᱪᱷᱟ ᱴᱷᱤᱠᱜᱮᱭᱟ ᱢᱟ ᱡᱚᱦᱟᱨᱜᱮ